ᱚᱠᱚᱭ ᱵᱮᱱ ᱢᱮᱱ ᱮᱫᱟ ᱚ ᱟᱵᱮᱱ ᱜᱮ ᱠᱤ ᱜᱟᱹᱰᱤ ᱵᱮᱱ ᱪᱟᱞᱟᱣ ᱵᱟᱲᱟᱭᱟ ᱰᱟᱭᱵᱷᱟᱨ ᱟᱪᱪᱷᱟ ᱟᱪᱪᱷᱟ ᱤᱧ ᱫᱚ ᱚᱱᱟ ᱡᱷᱟᱲᱠᱷᱚᱸᱰ ᱨᱮᱱ ᱠᱟᱹᱱᱟᱧ ᱟᱫᱚ ᱱᱚᱸᱰᱮ ᱠᱟᱹᱢᱤ ᱠᱷᱟᱹᱛᱤᱨ ᱛᱮ ᱱᱚᱰᱮᱧ ᱦᱮᱡ ᱟᱠᱟᱱᱟ ᱟᱫᱚ ᱤᱧᱟᱹᱜ ᱵᱟᱨ ᱯᱮ ᱴᱮᱨᱟᱠ ᱡᱤᱱᱤᱥ ᱯᱚᱛᱨᱚ ᱢᱮᱱᱟᱜ ᱛᱟᱹᱞᱤᱧᱟ ᱟᱫᱚ ᱚᱱᱟ ᱡᱤᱱᱤᱥ ᱯᱚᱛᱨᱚ ᱫᱚ ᱡᱷᱟᱲᱠᱷᱚᱸᱰ ᱤᱫᱤ ᱦᱩᱭᱩᱜᱼᱟ ᱟᱵᱮᱱ ᱵᱮᱱ ᱠᱤ ᱤᱫᱤ ᱫᱟᱲᱮᱭᱟᱜᱼᱟ ᱛᱤᱱᱟᱹᱜ ᱜᱟᱱ ᱢᱮᱱᱟᱜᱼᱟ ᱦᱮᱸ ᱵᱟᱨᱯᱮ ᱜᱟᱹᱰᱤ ᱫᱚ ᱦᱩᱭᱩᱜ ᱜᱮᱭᱟ ᱱᱤᱭᱟᱹ ᱯᱷᱮᱵᱽᱨᱩᱭᱟᱨᱤ ᱨᱮᱱᱟᱜ ᱵᱟᱨ ᱯᱮ ᱛᱟᱹᱨᱤᱠ ᱨᱮ

ᱱᱚᱸᱰᱮ ᱟᱹᱭᱩᱵ ᱮᱢ ᱮᱥᱴᱟᱴᱟ ᱦᱮᱸ ᱟᱹᱭᱩᱵ ᱵᱮᱲᱟ ᱮᱥᱴᱟᱴ ᱠᱟᱛᱮᱫ ᱥᱟᱨᱟ ᱧᱤᱫᱟᱹ ᱪᱟᱞᱟᱣ ᱠᱟᱛᱮ ᱟᱫᱚ ᱡᱷᱟᱲᱠᱷᱚᱸᱰ ᱨᱮ ᱤᱭᱟᱹ ᱚᱸᱰᱮ ᱪᱟᱞᱟᱜᱼᱟ ᱟᱨᱠᱤ ᱟᱹᱞᱤᱧ ᱦᱚᱸ ᱚᱱᱟ ᱴᱮᱨᱟᱠ ᱛᱮᱜᱮ ᱞᱤᱧ ᱪᱟᱞᱟᱜᱼᱟ ᱦᱮᱸ ᱚᱱᱟ ᱜᱮᱞᱤᱧ ᱢᱮᱱᱮᱫᱟ ᱚᱱᱟ ᱜᱮᱞᱤᱧ ᱢᱮᱱ ᱮᱫᱟ ᱪᱮᱫ ᱞᱮᱠᱟ ᱠᱟᱹᱣᱰᱤ ᱠᱚ ᱞᱟᱜᱟᱜᱼᱟ ᱴᱨᱮᱹᱱ ᱛᱮ ᱪᱟᱞᱟᱣ ᱞᱮᱠᱷᱟᱱ ᱛᱚ ᱥᱤᱴ ᱦᱮᱸ ᱦᱮᱸ ᱚᱱᱟ ᱚᱱᱟ ᱦᱚᱛᱮᱫ ᱛᱮᱜᱮ ᱚᱱᱟ ᱦᱚᱛᱮᱫ ᱛᱮᱜᱮ ᱟᱵᱮᱱ ᱚᱱᱟ ᱛᱮᱜᱮ ᱟᱵᱮᱱ ᱞᱤᱧ ᱯᱷᱳᱱᱟᱫ ᱵᱮᱱᱟ ᱡᱩᱫᱤ ᱵᱮᱱ ᱫᱟᱲᱮᱭᱟᱜ ᱠᱷᱟᱱ ᱫᱚ ᱠᱟᱹᱴᱤᱡ ᱞᱟᱹᱭ ᱞᱮᱠᱷᱟᱱ ᱵᱷᱟᱹᱜᱤᱜᱼᱟ ᱟᱨᱠᱤ

ᱚ ᱟᱫᱚ ᱤᱧ ᱦᱚᱸ ᱥᱟᱱᱛᱟᱲ ᱠᱟᱹᱱᱟᱹᱧ ᱟᱵᱮᱱ ᱦᱚᱸᱵᱮᱱ ᱥᱟᱱᱛᱟᱲ ᱠᱟᱱᱟ ᱠᱟᱹᱴᱤᱡ ᱧᱮᱞ ᱵᱮᱱ ᱟᱹᱞᱤᱧ ᱦᱚᱸ ᱩᱱᱟᱹᱜ ᱤᱭᱟᱹ ᱞᱮᱠᱷᱟᱱ ᱫᱚ ᱪᱤᱠᱟᱹ ᱛᱮᱞᱤᱧ ᱦᱮᱸ ᱦᱮᱸ ᱥᱩᱱᱩ ᱥᱩᱱᱩ ᱦᱮᱸ ᱦᱮᱸᱦᱮᱸ

ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱚ ᱦᱮᱸ ᱦᱮᱸ ᱦᱮᱸ ᱛᱟᱦᱚᱞᱮ ᱠᱷᱟᱱ ᱫᱚ ᱮᱠ ᱠᱟᱡᱽ ᱵᱮᱱ ᱟᱹᱞᱤᱧ ᱞᱤᱧ ᱥᱤᱠᱟᱹᱨᱮᱫᱟ ᱚᱱᱟ ᱠᱚᱫᱚ ᱞᱟᱜᱟᱜ ᱜᱮᱭᱟ ᱠᱤᱱᱛᱩ ᱟᱹᱞᱤᱧ ᱦᱚᱸ ᱛᱟᱦᱚᱞᱮ ᱚᱱᱟ ᱫᱚ ᱮᱢ ᱫᱚᱞᱤᱧ ᱢᱮᱱᱮᱫ ᱜᱮᱭᱟ ᱛᱚᱵᱮ ᱟᱵᱮᱱ ᱯᱷᱮᱵᱽᱨᱤ ᱢᱟᱥ ᱨᱮᱱᱟᱜ ᱛᱤᱱ ᱛᱟᱹᱨᱤᱠ ᱨᱮ ᱟᱹᱭᱩᱵ ᱵᱮᱲᱟ ᱟᱹᱞᱤᱧ ᱚᱲᱟᱜ ᱨᱮ ᱜᱟᱹᱰᱤ ᱠᱤᱱᱛᱩ ᱤᱫᱤ ᱦᱩᱭᱩᱜ ᱛᱟᱵᱮᱱᱟ ᱚᱸᱰᱮ ᱠᱷᱚᱱ ᱛᱤᱱᱴᱮ ᱥᱚᱢᱚᱭ ᱫᱚ ᱵᱟᱝ ᱳᱭ ᱤᱭᱟᱹ ᱟᱭᱩᱵ ᱵᱮᱟᱲ ᱫᱚ ᱵᱟᱝ ᱵᱤᱠᱟᱞ ᱛᱤᱱᱴᱮ ᱨᱮ ᱪᱟᱞᱟᱣ ᱞᱮᱱᱠᱷᱟᱱ ᱚᱸᱰᱮ ᱠᱷᱚᱱ ᱛᱚ ᱞᱳᱰ ᱦᱩᱭᱩᱜᱼᱟ ᱞᱳᱰ ᱛᱮᱦᱚᱸ ᱛᱚ ᱥᱚᱢᱚᱭ ᱞᱟᱜᱟᱜᱼᱟ ᱦᱮᱸ ᱞᱳᱰ ᱠᱟᱛᱮᱫ ᱛᱟᱨᱯᱚᱨᱮ ᱪᱷᱚᱴᱟ ᱥᱮᱫ ᱮᱥᱴᱟᱴ ᱦᱩᱭᱩᱜᱼᱟ ᱟᱨᱠᱤ ᱦᱮᱸ ᱦᱮᱸ ᱦᱮᱸ ᱦᱮᱸ ᱴᱷᱤᱠ ᱜᱮᱭᱟ ᱴᱷᱤᱠ ᱜᱮᱭᱟ ᱛᱟᱦᱚᱞᱮ ᱡᱚᱦᱟᱨ ᱡᱚᱦᱟᱨ ᱡᱚᱦᱟᱨ ᱡᱚᱦᱟᱨ